ᱱᱟᱦᱟᱜ ᱡᱩᱜᱽ ᱫᱚ ᱚᱞᱚᱜ ᱯᱟᱲᱦᱟᱣ ᱡᱩᱜᱽ ᱠᱟᱱᱟ ᱡᱟᱦᱟᱸᱭ ᱚᱞ ᱠᱟᱜᱼᱟᱭ ᱩᱱᱤᱜᱮ ᱟᱡᱟᱜ ᱡᱤᱭᱚᱱ ᱱᱟᱯᱟᱭ ᱛᱮ ᱟᱜᱟᱢ ᱫᱤᱱᱮ ᱪᱟᱞᱟᱣ ᱫᱟᱲᱮᱭᱟᱜᱼᱟ ᱡᱟᱦᱟᱸᱭ ᱵᱟᱭ ᱚᱞ ᱯᱟᱲᱦᱟᱣ ᱟᱠᱟᱱᱟ ᱩᱱᱤ ᱫᱚ ᱢᱩᱨᱩᱠᱷ ᱫᱚᱥᱟ ᱟᱭᱟᱜ ᱟᱛᱳ ᱫᱤᱥᱚᱢ ᱨᱮ ᱠᱩᱧ ᱨᱚᱴᱮ ᱞᱮᱠᱟ ᱜᱮ ᱛᱟᱦᱮᱱᱟᱭ ᱡᱟᱦᱟᱸᱭ ᱵᱟᱭ ᱚᱞ ᱯᱟᱲᱦᱟᱣ ᱠᱟᱱᱟ ᱩᱱᱤ ᱫᱚ ᱠᱟᱬᱟ ᱜᱮ ᱢᱮᱱᱛᱮ ᱠᱚ ᱢᱮᱛᱟᱭᱟ ᱚᱱᱟ ᱢᱮᱱᱛᱮ ᱚᱞᱚᱜ ᱯᱟᱲᱦᱟᱣ ᱫᱚ ᱟᱹᱰᱤ ᱜᱮ ᱞᱟᱹᱠᱛᱤᱭᱟ ᱦᱚᱸ ᱚᱞ ᱯᱟᱲᱦᱟᱣ ᱠᱟᱛᱮᱫ ᱡᱚᱛᱚ ᱜᱮ ᱪᱟᱹᱠᱨᱤ ᱧᱟᱢᱚᱜᱼᱟ ᱥᱚᱨᱠᱟᱨᱤ ᱪᱟᱠᱨᱤ ᱧᱟᱢᱚᱜᱼᱟ ᱚᱱᱟ ᱠᱟᱛᱷᱟ ᱫᱚ ᱵᱟᱝ ᱠᱟᱱᱟ ᱱᱤᱛ ᱚᱱᱟ ᱢᱮᱱᱛᱮ ᱥᱚᱨᱠᱟᱨ ᱦᱚᱸ ᱟᱹᱰᱤ ᱞᱮᱠᱟᱱ ᱮᱰᱤᱥᱚᱱᱟᱞ ᱥᱟᱵᱽᱡᱮᱠᱴ ᱪᱟᱞᱟᱣ ᱮᱭᱟ ᱚᱞᱚᱜ ᱮ ᱪᱟᱹᱞᱩ ᱟᱠᱟᱱᱟ ᱡᱟᱦᱟᱸᱛᱮ ᱚᱞ ᱯᱟᱲᱦᱟᱣ ᱠᱟᱛᱮᱫ ᱡᱟᱦᱟᱸ ᱨᱮ ᱥᱮᱪᱮᱫ ᱠᱟᱛᱮᱫ ᱟᱡ ᱟᱜᱟᱢ ᱫᱤᱱ ᱥᱮ ᱟᱡᱟᱜ ᱡᱤᱭᱚᱱ ᱱᱟᱯᱟᱭ ᱛᱮ ᱪᱟᱞᱟᱣ ᱫᱟᱲᱮᱭᱟᱜᱼᱟ ᱱᱚᱣᱟ ᱞᱟᱹᱜᱤᱫ ᱛᱮ ᱡᱮᱢᱚᱱ ᱪᱟᱥ ᱠᱟᱹᱢᱤ ᱡᱤᱭᱟᱹᱞᱤ ᱟᱹᱥᱩᱞ ᱠᱟᱹᱴᱤᱡ ᱵᱮᱯᱟᱨ ᱮᱴᱟᱜ ᱛᱷᱟᱹᱱᱤᱛ ᱥᱚᱵᱠᱟ ᱡᱤᱵ

ᱩᱱᱟᱹᱜ ᱚᱞ ᱯᱟᱲᱦᱟᱣ ᱞᱮᱱ ᱠᱷᱟᱱ ᱡᱟᱦᱟᱸ ᱛᱚᱦᱚᱲ ᱢᱮᱱᱟᱜᱼᱟ ᱵᱳᱭᱜᱟᱱᱤᱠ ᱵᱤᱫᱷᱤ ᱢᱮᱱᱟᱜᱼᱟ ᱚᱱᱟ ᱦᱤᱥᱟᱹᱵ ᱛᱮ ᱟᱡ ᱵᱷᱟᱹᱜᱤ ᱥᱟᱺᱦᱤᱡ ᱪᱟᱥ ᱠᱟᱛᱮᱫ ᱥᱮ ᱡᱤᱭᱟᱹᱞᱤ ᱠᱚ ᱟᱹᱥᱩᱞ ᱠᱟᱛᱮᱫ ᱟᱭᱟᱜ ᱡᱤᱭᱚᱱ ᱞᱟᱹᱜᱤᱫ ᱠᱟᱹᱣᱰᱤ ᱟᱨᱡᱟᱣ ᱫᱟᱲᱮᱭᱟᱜ ᱟᱭ ᱱᱚᱣᱟ ᱢᱮᱱᱛᱮ ᱚᱞ ᱯᱟᱲᱦᱟᱣ ᱞᱮᱱ ᱠᱷᱟᱱ ᱱᱚᱣᱟ ᱵᱟᱵᱚᱛ ᱛᱮ ᱟᱡ ᱵᱷᱟᱹᱜᱤ ᱥᱟᱺᱦᱤᱡ ᱮ ᱴᱨᱮᱱᱤᱝᱚᱜᱼᱟ ᱵᱷᱟᱹᱜᱤ ᱥᱟᱺᱦᱤᱡ ᱥᱮᱪᱮᱫ ᱮ ᱧᱟᱢᱟ ᱮᱱᱠᱷᱟᱱ ᱟᱡᱟᱜ ᱡᱤᱭᱚᱱ ᱱᱟᱯᱟᱭ ᱛᱮ ᱪᱟᱹᱞᱩ ᱫᱟᱲᱮᱭᱟᱜᱼᱟᱭ

ᱚᱱᱟ ᱢᱮᱱ ᱛᱮᱜᱮ ᱱᱟᱦᱟᱜ ᱫᱚ ᱚᱞ ᱯᱟᱲᱦᱟᱣ ᱥᱩᱢᱩᱝ ᱛᱮ ᱵᱟᱝ ᱠᱟᱛᱮᱫ ᱡᱤᱣᱤ ᱵᱷᱟᱹᱜᱤ ᱛᱮ ᱪᱟᱞᱟᱜ ᱞᱟᱹᱜᱤᱫ ᱠᱚᱥᱟᱞᱞᱟ ᱵᱤᱠᱟᱥ ᱥᱚᱝᱥᱛᱷᱟᱱ ᱠᱚᱦᱚᱸ ᱪᱟᱞᱟᱜ ᱠᱟᱱᱟ ᱡᱟᱦᱟᱸ ᱨᱮ ᱡᱤᱵᱤᱠᱟ ᱱᱟᱯᱟᱭ ᱛᱮ ᱪᱟᱹᱞᱩᱭ ᱞᱟᱹᱜᱤᱫ ᱥᱮ ᱪᱟᱪᱞᱟᱣ ᱞᱟᱹᱜᱤᱫ ᱛᱮ ᱟᱡᱟᱜ ᱠᱟᱹᱣᱰᱤ ᱟᱱᱟᱴ ᱥᱟᱦᱟᱭ ᱞᱟᱹᱜᱤᱫ ᱛᱮ ᱚᱱᱠᱟᱱ ᱥᱟᱛᱟᱢ ᱠᱚᱠᱚ ᱪᱮᱫ ᱮᱫ ᱠᱚᱣᱟ ᱡᱟᱦᱟᱸᱛᱮ ᱟᱡ ᱟᱡᱟᱜ ᱠᱟᱹᱣᱰᱤ ᱦᱟᱨᱟ ᱫᱟᱲᱮᱭᱟᱜ ᱟᱭ ᱟᱨ ᱟᱭᱟᱜ ᱜᱷᱟᱨᱚᱸᱡᱽ ᱱᱟᱯᱟᱭ ᱛᱮ ᱪᱟᱞᱟᱣ ᱟᱭ